ᱪᱟ ᱫᱚ ᱟᱵᱚ ᱡᱚᱛᱚ ᱦᱚᱲᱟᱜ ᱨᱮ ᱯᱨᱚᱛᱤᱫᱤᱱᱟᱜ ᱢᱤᱜᱴᱮᱡ ᱟᱰᱤ ᱯᱨᱚᱭᱳᱡᱚᱱᱤᱭᱚ ᱡᱤᱱᱤᱥ ᱠᱟᱱᱟ ᱥᱮᱛᱟᱜ ᱨᱮ ᱵᱤᱨᱤᱫ ᱠᱟᱛᱮᱜ ᱜᱮ ᱯᱨᱚᱛᱷᱚᱢ ᱨᱮ ᱫᱟᱹᱛᱟᱹᱱᱤ ᱥᱟᱯᱷᱟ ᱠᱟᱛᱮᱜ ᱟᱵᱚ ᱫᱚ ᱡᱟᱵᱚᱱ ᱧᱩᱭᱟ ᱚᱱᱟ ᱫᱚ ᱦᱩᱭᱩᱜ ᱠᱟᱱᱟ ᱪᱟ ᱡᱟᱦᱟᱸᱭ ᱫᱚᱠᱚ ᱠᱩᱥᱤᱣᱟᱜᱼᱟ ᱞᱟᱞ ᱪᱟ ᱡᱟᱦᱟᱸᱭ ᱫᱚᱠᱚ ᱠᱩᱥᱤᱣᱟᱜᱼᱟ ᱛᱚᱣᱟ ᱪᱟ ᱟᱞᱮ ᱚᱲᱟᱜ ᱨᱮᱫᱚ ᱪᱟ ᱥᱮᱛᱟᱜ ᱨᱮ ᱤᱧᱜᱤᱧ ᱵᱮᱱᱟᱣᱟ ᱚᱱᱟ ᱫᱚ ᱤᱧᱟᱹᱜ ᱠᱟᱢᱤ ᱤᱧ ᱟᱞᱮ ᱚᱲᱟᱜ ᱨᱮ ᱤᱧ ᱜᱚᱜᱚ ᱟᱨ ᱟᱞᱤᱧ ᱞᱟᱜᱤᱜ ᱪᱟᱧ ᱠᱚᱨᱟᱣᱟ ᱫᱟᱜ ᱛᱚᱣᱟ ᱪᱤᱱᱤ ᱪᱟ ᱯᱟᱛᱟ ᱫᱤᱭᱮ ᱤᱧ ᱜᱚᱜᱚ ᱟᱨ ᱤᱧ ᱟᱰᱤ ᱟᱸᱴ ᱦᱮᱲᱮᱢ ᱵᱟᱞᱤᱝ ᱠᱩᱥᱤᱣᱟᱜᱼᱟ ᱚᱱᱟᱛᱮ ᱛᱷᱮᱲᱚᱝ ᱟᱰᱤ ᱦᱟᱞᱠᱟ ᱪᱤᱱᱤ ᱮᱢ ᱠᱟᱛᱮᱜ ᱤᱧ ᱪᱟᱭᱟ ᱯᱮᱲᱟ ᱠᱚ ᱦᱮᱡ ᱞᱮᱱ ᱠᱷᱟᱡ ᱦᱚᱸ ᱤᱧᱟᱹᱜ ᱪᱟ ᱟᱰᱤ ᱟᱸᱴ ᱠᱚ ᱠᱩᱥᱤᱣᱟᱜᱼᱟ